ᱦᱮᱸ ᱛᱮᱦᱮᱧ ᱜᱟᱯᱟ ᱫᱚ ᱥᱟᱭᱮᱱ ᱮᱱᱰ ᱴᱮᱠᱱᱳᱞᱳᱡᱤ ᱡᱩᱜᱽ ᱠᱟᱱᱟ ᱟᱨ ᱱᱤᱭᱟ ᱡᱩᱜᱽ ᱠᱚᱨᱮ ᱫᱚ ᱡᱚᱛᱚ ᱜᱤ ᱥᱟᱭᱮᱱᱥ ᱱᱚᱡᱚᱨᱛᱮ ᱟᱵᱚ ᱫᱚ ᱧᱮᱞ ᱦᱩᱭᱩᱜ ᱛᱟᱵᱚᱱᱟ ᱟᱨ ᱚᱱᱟ ᱛᱮᱲᱚᱝ ᱟᱵᱚ ᱫᱚ ᱱᱤᱭᱟᱹ ᱠᱚᱨᱮ ᱠᱷᱚᱸᱫᱽᱨᱚᱸᱫᱽ ᱟᱹᱰᱤ ᱟᱸᱴ ᱞᱟᱹᱠᱛᱤᱜ ᱠᱟᱱᱟ ᱚᱱᱟ ᱫᱚ ᱡᱟᱦᱟᱸ ᱪᱮᱛᱟᱱ ᱦᱩᱭ ᱫᱟᱲᱮᱭᱟᱜᱼᱟ ᱩᱱᱫᱚ ᱥᱟᱱᱛᱟᱲ ᱯᱟᱹᱨᱥᱤ ᱪᱮᱛᱟᱱ ᱠᱷᱚᱸᱫᱽᱨᱚᱫᱱ ᱦᱩᱭ ᱫᱟᱲᱮᱭᱟᱜᱼᱟ ᱚᱱᱟ ᱫᱚ ᱦᱩᱭ ᱫᱟᱲᱮᱭᱟᱜᱼᱟ ᱠᱚᱢᱯᱤᱭᱩᱴᱟᱨ ᱪᱮᱛᱟᱱ ᱥᱟᱭᱮᱱ ᱪᱮᱛᱟᱱ ᱮᱱᱟᱢ ᱟᱭᱢᱟ ᱞᱮᱠᱟᱱᱟᱜ ᱵᱟᱭᱳ ᱠᱮᱢᱤᱠᱮᱞ ᱥᱮ ᱵᱟᱭᱳ ᱞᱚᱡᱤ ᱚᱱᱟ ᱠᱚ ᱨᱮᱦᱚᱸ ᱠᱷᱚᱸᱫᱽᱨᱚᱸᱫᱽ ᱦᱩᱭ ᱫᱟᱲᱮᱭᱟᱜᱼᱟ ᱠᱷᱚᱸᱫᱽᱨᱚᱸᱫᱽ ᱫᱚ ᱢᱤᱫᱴᱮᱱ ᱮᱢᱚᱱ ᱛᱟᱞᱢᱟ ᱠᱟᱱᱟ ᱡᱟᱦᱟᱸ ᱛᱟᱞᱟᱛᱮ ᱟᱵᱚ ᱟᱹᱰᱤ ᱱᱟᱯᱟᱭ ᱱᱟᱯᱟᱭ ᱡᱤᱱᱤᱥ ᱠᱚ ᱟᱵᱚᱭᱟᱜ ᱪᱤᱱᱛᱟᱹ ᱵᱷᱟᱵᱱᱟ ᱠᱚ ᱟᱵᱚ ᱚᱱᱟ ᱛᱟᱞᱟᱛᱮ ᱫᱤᱥᱚᱢ ᱦᱚᱲ ᱴᱷᱮᱱ ᱵᱚᱱ ᱯᱟᱥᱱᱟᱣ ᱫᱟᱲᱮᱭᱟᱜᱼᱟ ᱚᱱᱟ ᱨᱤᱥᱟᱨᱪ ᱛᱟᱞᱟᱛᱮ ᱥᱮ ᱚᱱᱟ ᱠᱷᱚᱸᱫᱽᱨᱚᱸᱫᱽ ᱛᱟᱞᱟᱛᱮ ᱚᱱᱟ ᱛᱮᱲᱚᱝ ᱟᱵᱚ ᱥᱟᱱᱛᱟᱲ ᱴᱚᱴᱷᱟ ᱠᱚᱨᱮᱱ ᱦᱚᱲ ᱠᱚᱦᱚᱸ ᱱᱚᱣᱟ ᱨᱤᱥᱟᱨᱪ ᱠᱷᱚᱸᱫᱽᱨᱚᱸᱫᱽ ᱠᱚᱨᱮ ᱦᱚᱸ ᱱᱤᱛᱚᱜ ᱫᱚ ᱞᱟᱦᱟ ᱦᱩᱭᱩᱜ ᱛᱟᱵᱚᱱᱟ ᱪᱮᱫᱟᱜ ᱥᱮ ᱵᱟᱝ ᱛᱮᱦᱮᱧ ᱜᱟᱯᱟ ᱫᱚ ᱡᱚᱛᱚ ᱜᱤ ᱥᱟᱭᱮᱱᱥ ᱞᱮᱠᱟᱛᱮ ᱪᱟᱞᱟᱜ ᱠᱟᱱᱟ ᱯᱟᱲᱦᱟᱣ ᱨᱮᱦᱚᱸ ᱥᱟᱭᱮᱱᱥ ᱡᱚᱢ ᱧᱩ ᱨᱮᱦᱚᱸ ᱥᱟᱭᱮᱱᱥ ᱡᱚᱛᱚ ᱨᱮᱜᱮ ᱥᱟᱭᱤᱱᱥ ᱡᱚᱛᱚ ᱨᱮᱜᱮ ᱵᱤᱜᱽᱜᱟᱱ ᱟᱨ ᱵᱤᱜᱽᱜᱟᱱ ᱢᱟᱱᱮ ᱜᱮ ᱦᱩᱭᱩᱜ ᱠᱟᱱᱟ ᱢᱤᱫᱴᱟᱝ ᱠᱷᱚᱸᱫᱽᱨᱚᱸᱫᱽ ᱡᱤᱱᱤᱥ ᱫᱚ ᱛᱟᱦᱮᱱ ᱛᱮᱦᱚᱸ ᱛᱟᱦᱮᱱ ᱠᱟᱱ ᱜᱮᱭᱟ ᱚᱱᱟ ᱛᱮᱲᱚᱝ ᱟᱵᱚ ᱦᱚᱸ ᱪᱮᱫ ᱞᱮᱠᱟ ᱮᱱᱮᱡ ᱥᱮᱨᱮᱧ ᱠᱚᱨᱮ ᱵᱚ ᱥᱚᱨᱮᱥ ᱜᱮ ᱚᱱᱠᱟ ᱜᱮ ᱟᱵᱚ ᱦᱚᱸ ᱥᱟᱱᱟᱢ ᱡᱟᱭᱜᱟ ᱨᱮ ᱥᱚᱨᱮᱥᱚᱜ ᱦᱩᱭᱩᱜ ᱛᱟᱵᱚᱱᱟ ᱟᱨ ᱥᱚᱨᱮᱥ ᱥᱟᱶᱛᱮ ᱫᱚ ᱵᱟᱝ ᱥᱚᱨᱮᱥ ᱠᱷᱚᱱ ᱦᱚᱸ ᱟᱨᱚ ᱪᱮᱛᱟᱱ ᱛᱮ ᱚᱵᱚᱥᱟᱱ ᱦᱩᱭᱩᱜ ᱛᱟᱵᱚᱱᱟ ᱟᱵᱚ ᱫᱚ ᱥᱟᱱᱟᱢ ᱡᱤᱱᱤᱥ ᱨᱮᱜᱤ ᱟᱵᱚ ᱫᱚ ᱮᱠᱥᱯᱟᱴ ᱦᱩᱭᱩᱜ ᱛᱟᱵᱚᱱᱟ ᱟᱵᱚ ᱫᱚ ᱮᱱᱮᱡ ᱥᱮᱨᱮᱧ ᱨᱮ ᱪᱮᱫ ᱞᱮᱠᱟ ᱵᱚ ᱞᱟᱦᱟ ᱜᱮᱭᱟ ᱚᱱᱠᱟ ᱜᱤ ᱠᱳᱢᱯᱤᱭᱩᱴᱟᱨ ᱤᱞᱮᱠᱴᱨᱚᱱᱤᱠᱥ ᱮᱢᱟᱱ ᱱᱚᱣᱟ ᱰᱤᱡᱤᱴᱟᱞ ᱡᱩᱜᱽ ᱨᱮ ᱵᱟᱧᱪᱟᱜ ᱞᱟᱹᱜᱫ ᱛᱮ ᱠᱳᱢᱯᱤᱭᱩᱴᱟᱨ ᱮᱢᱟᱱ ᱤᱝᱨᱮᱡᱤ ᱵᱟᱝᱞᱟ ᱮᱢᱟᱱ ᱡᱚᱛᱚ ᱛᱟᱞᱢᱟ ᱛᱮ ᱥᱮ ᱡᱚᱛᱚ ᱢᱟᱫᱷᱚᱢ ᱨᱮᱜᱤ ᱟᱵᱚ ᱠᱤᱱᱛᱩ ᱞᱟᱦᱟ ᱦᱩᱭᱩᱜ ᱛᱟᱵᱚᱱᱟ ᱛᱚᱵᱮ ᱜᱤ ᱟᱵᱚ ᱟᱵᱚ ᱥᱟᱱᱛᱟᱲ ᱥᱚᱢᱟᱡᱽ ᱵᱚᱱ ᱰᱮᱵᱞᱳᱵ ᱫᱟᱲᱮᱭᱟᱜᱼᱟ ᱚᱱᱟ ᱛᱮᱲᱚᱝ ᱤᱧᱟᱹᱜ ᱱᱮᱦᱚᱨ ᱫᱚ ᱱᱚᱣᱟ ᱜᱤ ᱡᱮ ᱤᱧᱟᱹᱜ ᱴᱚᱴᱷᱟ ᱠᱚᱨᱮᱱ ᱡᱟᱦᱟᱸ ᱛᱤᱱᱟᱜ ᱜᱮ ᱥᱟᱱᱛᱟᱲ ᱦᱚᱲ ᱠᱚ ᱢᱮᱱᱟᱜ ᱟᱠᱟᱫ ᱠᱚᱣᱟ ᱥᱮ ᱯᱟᱹᱴᱷᱩᱭᱟᱹ ᱠᱚ ᱢᱮᱱᱟᱜ ᱟᱠᱟᱫ ᱠᱚᱣᱟ ᱥᱟᱱᱟᱢ ᱦᱚᱲᱤᱧ ᱫᱮᱞᱟ ᱟᱠᱚ ᱠᱟᱱᱟ ᱡᱮ ᱱᱚᱣᱟ ᱨᱤᱥᱟᱨᱪ ᱥᱮ ᱠᱷᱚᱸᱫᱽᱨᱚᱸᱫᱽ ᱨᱮ ᱟᱠᱚᱭᱟᱜ ᱫᱟᱣ ᱮᱢ ᱞᱟᱹᱜᱤᱫ ᱛᱮ ᱨᱤᱥᱟᱨᱪ ᱟᱨ ᱠᱷᱚᱸᱫᱽᱨᱚᱸᱫᱽ ᱛᱟᱞᱟ ᱛᱮᱜᱮ ᱟᱵᱚᱭᱟᱜ ᱦᱟᱛᱟᱝ ᱦᱚᱸ ᱟᱹᱰᱤ ᱟᱸᱴ ᱞᱟᱥᱮᱨᱚᱜᱼᱟ ᱟᱨ ᱟᱵᱚᱭᱟᱜ ᱱᱚᱣᱟ ᱫᱷᱟᱹᱨᱛᱤ ᱥᱟᱢᱟᱝ ᱨᱮ ᱟᱵᱚᱭᱟᱜ ᱢᱤᱫᱴᱮᱱ ᱩᱯᱨᱩᱢ ᱟᱵᱚ ᱱᱟᱣᱟ ᱛᱮᱵᱚ ᱥᱚᱫᱚᱨ ᱫᱟᱲᱮᱭᱟᱜᱼᱟ ᱚᱱᱟ ᱛᱮᱲᱚᱝ ᱨᱤᱥᱟᱨᱪ ᱥᱮ ᱠᱷᱚᱸᱫᱽᱨᱚᱸᱫᱽ ᱫᱚ ᱟᱹᱰᱤ ᱢᱟᱨᱟᱝ ᱞᱟᱹᱠᱛᱤ ᱠᱟᱱᱟ ᱢᱤᱫᱴᱮᱱ ᱥᱟᱱᱛᱟᱲ ᱥᱚᱢᱟᱡᱽ ᱰᱮᱵᱞᱳᱵ ᱥᱮ ᱢᱤᱫᱴᱟᱝ ᱢᱟᱹᱱᱢᱤᱭᱟᱜ ᱦᱟᱛᱟᱝ ᱞᱟᱥᱮᱨ ᱞᱟᱹᱜᱤᱫ ᱛᱮᱫᱚ